ᱜᱤᱫᱽᱨᱟᱹ ᱠᱚᱣᱟᱜ ᱟᱸᱠᱟᱣ ᱥᱮ ᱯᱮᱱᱴᱤᱝ ᱞᱮᱠᱟᱱ ᱠᱟᱹᱨᱤ ᱮᱛᱚᱦᱚᱵ ᱨᱮᱭᱟᱜ ᱡᱚᱛᱷᱟᱛ ᱩᱢᱮᱹᱨ ᱫᱚ ᱥᱟᱛ ᱥᱟᱞ ᱠᱷᱚᱱ ᱪᱮᱛᱟᱱ ᱦᱩᱭᱩᱜ ᱫᱚᱨᱠᱟᱨ ᱛᱚᱵᱮ ᱟᱹᱱᱤᱡ ᱜᱮ ᱜᱤᱫᱽᱨᱟᱹ ᱵᱮᱥ ᱥᱟᱺᱦᱤᱡ ᱯᱮᱱᱥᱤᱞ ᱥᱟᱵ ᱦᱚᱸ ᱠᱚ ᱵᱟᱰᱟᱭ ᱫᱟᱲᱮᱭᱟᱜᱼᱟ ᱟᱨ ᱩᱱᱠᱩ ᱠᱷᱚᱱ ᱦᱩᱰᱤᱧ ᱜᱤᱫᱨᱟᱹ ᱫᱚ ᱵᱮᱥᱛᱮ ᱯᱮᱱᱥᱤᱞ ᱥᱟᱵ ᱦᱚᱸ ᱵᱟᱠᱚ ᱥᱟᱵ ᱠᱟᱜᱼᱟ ᱟᱨ ᱡᱟᱦᱟᱸ ᱪᱤᱛᱟᱹᱨ ᱠᱚ ᱟᱸᱠᱟᱣᱟ ᱚᱱᱟ ᱦᱚᱸ ᱵᱷᱟᱹᱜᱤ ᱥᱟᱹᱦᱤᱡ ᱵᱟᱠᱚ ᱫᱟᱲᱮᱭᱟᱜᱼᱟ ᱪᱮᱫᱟᱜ ᱥᱮ ᱩᱱᱠᱩᱣᱟᱜ ᱫᱤᱢᱟᱜᱽ ᱫᱚ ᱩᱱᱟᱹᱜ ᱜᱮ ᱵᱟᱝ ᱵᱤᱠᱟᱥ ᱠᱚᱜᱼᱟ ᱚᱱᱟ ᱨᱮ ᱢᱟᱭᱤᱱᱰ ᱨᱮ ᱠᱮᱯᱪᱟᱨ ᱜᱮ ᱵᱟᱝ ᱠᱚ ᱫᱟᱲᱮᱭᱟᱜᱼᱟ ᱚᱱᱟ ᱠᱮᱯᱪᱟᱨ ᱟᱠᱚ ᱛᱚᱵᱮ ᱟᱱᱟᱜ ᱜᱮ ᱡᱟᱦᱟᱱᱟᱜ ᱚᱱᱠᱟᱱ ᱪᱤᱛᱟᱹᱨᱮᱢ ᱵᱮᱱᱟᱣ ᱫᱟᱲᱮᱭᱟᱜᱼᱟ ᱟᱨ ᱩᱱᱠᱩ ᱠᱷᱚᱱ ᱥᱮᱬᱟ ᱜᱤᱫᱽᱨᱟᱹ ᱫᱚ ᱚᱱᱟ ᱠᱚ ᱫᱟᱲᱮᱭᱟᱜᱼᱟ ᱩᱱᱠᱩᱣᱟᱜ ᱫᱚ ᱛᱤᱨᱮ ᱚᱱᱟ ᱯᱮᱱᱥᱤᱞ ᱥᱟᱵ ᱥᱟᱵ ᱛᱮ ᱫᱤᱢᱟᱜᱽ ᱠᱚ ᱠᱤᱪᱷᱩ ᱵᱤᱠᱟᱥᱚᱜᱼᱟ ᱡᱟᱦᱟᱸ ᱡᱮ ᱪᱮᱫ ᱵᱮᱱᱟᱣ ᱟᱠᱟᱱᱟ ᱚᱱᱟ ᱟᱭᱰᱤᱭᱟ ᱠᱚ ᱞᱟᱜᱟᱣ ᱫᱟᱲᱮᱭᱟᱜᱼᱟ ᱚᱠᱟ ᱞᱮᱠᱟ ᱵᱮᱱᱟᱣ ᱟᱠᱟᱱᱟ ᱚᱱᱟ ᱠᱚ ᱧᱮᱞ ᱫᱟᱲᱮᱭᱟᱜᱼᱟ ᱩᱱᱠᱩ ᱩᱱᱠᱩ ᱟᱠᱚ ᱠᱷᱩᱫᱽ ᱠᱚ ᱢᱟᱱᱮ ᱩᱭᱦᱟᱹᱨ ᱫᱟᱲᱮᱭᱟᱠᱚ ᱠᱤ ᱚᱠᱟ ᱞᱮᱠᱟ ᱱᱚᱣᱟ ᱪᱤᱛᱟᱹᱨ ᱵᱮᱱᱟᱣ ᱟᱠᱟᱱᱟ ᱟᱨ ᱱᱩᱠᱩ ᱫᱚ ᱚᱱᱠᱟ ᱵᱮᱱᱟᱣ ᱨᱮᱱᱟᱜ ᱠᱤᱪᱷᱩ ᱠᱚ ᱪᱮᱥᱴᱟ ᱫᱟᱲᱮᱭᱟᱜᱼᱟ ᱟᱨ ᱩᱱᱠᱩ ᱠᱷᱚᱱ ᱦᱩᱰᱤᱧ ᱜᱤᱫᱽᱨᱟᱹ ᱫᱚ ᱚᱱᱟ ᱪᱤᱛᱟᱹᱨ ᱢᱟᱱᱮ ᱜᱮ ᱵᱟᱠᱚ ᱵᱩᱡᱷᱟᱹᱣᱟ ᱮᱱᱠᱷᱟᱱ ᱩᱱᱠᱩ ᱟᱨ ᱚᱠᱟ ᱞᱮᱠᱟ ᱛᱮᱠᱚ ᱵᱮᱱᱟᱣ ᱫᱟᱲᱣᱭᱟᱜᱼᱟ ᱛᱚ ᱤᱧᱟᱹᱜ ᱩᱭᱦᱟᱹᱨ ᱫᱚ ᱱᱚᱣᱟ ᱠᱟᱱᱟ ᱠᱤ ᱥᱟᱛ ᱵᱚᱪᱷᱚᱨ ᱠᱷᱚᱱ ᱠᱟᱹᱴᱤᱡ ᱞᱟᱹᱴᱩ ᱜᱤᱫᱽᱨᱟᱹ ᱫᱚ ᱟᱠᱚᱛᱮ ᱱᱤᱡᱮ ᱛᱮ ᱪᱤᱛᱟᱹᱨ ᱯᱮᱱᱴᱤᱝ ᱠᱟᱹᱨᱤ ᱮᱦᱚᱵ ᱨᱮᱱᱟᱜ ᱢᱟᱱᱮ ᱩᱱᱠᱩ ᱴᱷᱮᱱ ᱪᱷᱚᱢᱛᱟ ᱦᱤᱡᱩᱜᱼᱟ ᱟᱨ ᱩᱱᱠᱩ ᱚᱱᱟ ᱠᱚ ᱱᱤᱥᱪᱚᱭ ᱠᱚ ᱵᱮᱱᱟᱣ ᱫᱟᱲᱮᱭᱟᱜᱼᱟ ᱟᱨ ᱦᱩᱰᱤᱧ ᱜᱤᱫᱽᱨᱟᱹ ᱫᱚ ᱢᱚᱱᱮ ᱨᱮᱱᱟᱜ ᱵᱩᱫᱷᱤ ᱠᱤ ᱵᱷᱟᱹᱜᱤ ᱦᱟᱨᱥ ᱠᱚᱜᱼᱟ ᱩᱱᱠᱩ ᱫᱚ ᱚᱟᱱ ᱵᱟᱠᱚ ᱵᱮᱱᱟᱣ ᱫᱟᱲᱮᱭᱟᱜᱼᱟ